ᱢᱟᱞᱫᱟ ᱡᱮᱞᱟᱨᱮ ᱡᱚᱛᱚ ᱠᱷᱚᱱ ᱞᱟᱹᱴᱩ ᱠᱷᱮᱞᱚᱸᱰ ᱥᱮ ᱢᱚᱡᱽ ᱠᱷᱮᱞᱚᱸᱰ ᱢᱮᱱᱛᱮᱫᱚ ᱯᱷᱩᱴᱵᱚᱞ ᱟᱨ ᱚᱱᱟ ᱯᱟᱥᱟᱯᱟᱥᱤ ᱠᱨᱤᱠᱮᱴ ᱟᱹᱰᱤ ᱡᱳᱨᱫᱟᱨ ᱪᱟᱞᱟᱜᱼᱟ ᱚᱱᱟ ᱡᱟᱦᱟᱸᱭ ᱠᱚ ᱚᱱᱟ ᱨᱮᱱ ᱠᱚᱢᱤᱴᱤ ᱠᱚᱠᱚ ᱛᱟᱦᱮᱱᱟ ᱩᱱᱠᱩ ᱦᱚᱸ ᱟᱹᱰᱤ ᱨᱟᱹᱥᱠᱟᱹ ᱠᱚ ᱟᱹᱭᱠᱟᱹᱣᱟ ᱟᱨ ᱫᱚᱨᱥᱚᱠ ᱠᱚᱦᱚᱸ ᱟᱹᱰᱤ ᱟᱭᱢᱟ ᱥᱟᱸᱜᱮ ᱠᱚ ᱡᱟᱣᱨᱟᱜᱼᱟ ᱟᱨ ᱟᱨ ᱚᱱᱟ ᱯᱷᱩᱴᱵᱚᱞ ᱠᱷᱮᱞᱚᱸᱰ ᱨᱮ ᱟᱹᱰᱤ ᱠᱟᱹᱣᱢᱟᱹᱣ ᱦᱩᱭᱩᱜᱼᱟ ᱟᱹᱰᱤ ᱡᱟᱠ ᱡᱚᱢᱚᱠ ᱵᱩᱡᱷᱟᱹᱜᱼᱟ ᱚᱠᱟ ᱥᱮᱫ ᱛᱤᱱᱟᱹᱜ ᱜᱳᱞ ᱮᱱᱟ ᱥᱮ ᱨᱮᱯᱷᱟᱨᱤ ᱚᱠᱟᱨᱮ ᱢᱚᱡᱽ ᱮ ᱧᱮᱞ ᱞᱮᱫᱟ ᱥᱮ ᱵᱟᱹᱲᱤᱡ ᱮ ᱧᱮᱞ ᱠᱮᱫᱟ ᱟᱨ ᱱᱚᱜᱼᱚ ᱱᱚᱝᱠᱟᱱᱟᱜ ᱵᱤᱥᱚᱭ ᱠᱚ ᱛᱟᱦᱮᱱᱟ ᱟᱨ ᱚᱱᱟ ᱵᱟᱠᱷᱨᱟ ᱛᱮ ᱱᱤᱭᱟᱹ ᱯᱷᱩᱴᱵᱚᱞ ᱫᱚ ᱟᱹᱰᱤ ᱯᱨᱚᱵᱷᱟᱵᱽ ᱜᱮᱭᱟ ᱢᱟᱞᱫᱟ ᱡᱮᱞᱟ ᱨᱮ